ᱡᱟᱦᱟᱱ ᱥᱮᱲᱟ ᱚᱧᱪᱚᱞ ᱨᱮ ᱡᱚᱠᱷᱚᱱ ᱡᱟᱦᱟᱱᱟᱜ ᱞᱟᱹᱴᱩ ᱠᱷᱮᱞ ᱦᱩᱭᱩᱜᱼᱟ ᱡᱮᱢᱚᱱ ᱯᱷᱩᱴᱵᱚᱞ ᱚᱱᱟ ᱠᱷᱮᱞᱨᱮ ᱡᱩᱫᱤ ᱡᱟᱦᱟᱸᱭ ᱯᱞᱮᱭᱟᱨ ᱯᱷᱟᱩᱞ ᱟᱭ ᱩᱱᱤ ᱫᱚ ᱦᱩᱞᱩᱫᱠᱟᱨᱰ ᱠᱚ ᱩᱫᱩᱜ ᱟᱭᱟ ᱛᱟ ᱨᱮᱦᱚᱸ ᱫᱚᱦᱲᱟ ᱡᱩᱫᱤ ᱯᱷᱟᱩᱞ ᱟᱭ ᱛᱟᱦᱞᱮ ᱩᱱᱤ ᱫᱚ ᱨᱮᱰ ᱠᱟᱨᱰ ᱠᱚ ᱩᱫᱩᱜ ᱟᱭᱟ ᱡᱩᱫᱤ ᱩᱱᱤ ᱯᱞᱮᱭᱟᱨ ᱨᱮᱰ ᱠᱟᱨᱰ ᱵᱟᱝᱠᱷᱟᱡ ᱚᱱᱟ ᱦᱩᱞᱩᱫ ᱠᱟᱨᱰ ᱵᱟᱭ ᱯᱷᱳᱞᱳᱭᱟ ᱵᱟᱝᱠᱷᱟᱡ ᱵᱟᱭ ᱢᱟᱱᱟᱣᱟ ᱛᱚᱠᱷᱚᱱ ᱨᱮᱯᱷᱨᱤ ᱚᱱᱟ ᱴᱷᱤᱠ ᱟᱭ ᱡᱩᱫᱤ ᱨᱮᱯᱷᱨᱤ ᱠᱷᱚᱱ ᱛᱟᱦᱞᱮ ᱚᱱᱟ ᱯᱷᱩᱴᱵᱚᱞ ᱠᱚᱢᱤᱴᱤ ᱨᱮᱱ ᱥᱚᱫᱚᱥᱥᱚ ᱚᱱᱟ ᱠᱚ ᱵᱤᱪᱟᱹᱨᱟ